ᱞᱟᱦᱟ ᱫᱚ ᱟᱵᱚ ᱫᱤᱥᱚᱢ ᱵᱩᱨᱩ ᱫᱟᱨᱮᱛᱮ ᱜᱟᱡᱟᱲ ᱞᱮᱱᱟ ᱵᱤᱨ ᱵᱩᱨᱩᱛᱮ ᱥᱟᱡᱟᱣ ᱞᱮᱱᱟ ᱫᱟᱜ ᱡᱟᱹᱯᱩᱫ ᱠᱚ ᱴᱷᱤᱠ ᱥᱚᱢᱚᱭ ᱨᱮ ᱦᱩᱭᱩᱜ ᱠᱟᱱ ᱛᱟᱦᱮᱸᱫ ᱟᱨ ᱦᱚᱭ ᱦᱚᱭ ᱡᱟᱹᱯᱩᱫ ᱦᱚᱸ ᱴᱷᱤᱠᱛᱮ ᱦᱩᱭᱩᱜ ᱠᱟᱱ ᱛᱟᱦᱮᱸᱫ ᱯᱚᱨᱤᱵᱮᱥ ᱦᱚᱸ ᱟᱹᱰᱤ ᱱᱟᱯᱟᱭ ᱛᱟᱦᱮᱸ ᱠᱟᱱᱟ ᱟᱵᱚ ᱢᱟᱹᱱᱢᱤ ᱠᱚᱦᱚᱸ ᱟᱹᱰᱤᱡᱳᱨ ᱠᱚ ᱛᱟᱦᱮᱸ ᱠᱟᱱᱟ ᱡᱮ ᱮᱥᱤ ᱪᱮ ᱮᱢᱟᱱ ᱛᱮᱭᱟᱜ ᱡᱤᱱᱤᱥ ᱵᱟᱝᱠᱚ ᱠᱤᱨᱤᱧ ᱞᱟᱜᱼᱟ ᱵᱟᱦᱨᱮ ᱨᱮ ᱛᱟᱦᱮᱸ ᱠᱟᱛᱮᱫ ᱟᱹᱰᱤ ᱱᱤᱨᱳᱲ ᱦᱚᱭ ᱦᱚᱸᱠᱚ ᱡᱚᱢᱮᱫ ᱛᱟᱦᱮᱱ ᱟᱨ ᱵᱟᱝ ᱠᱚ ᱛᱟᱦᱮᱱ ᱠᱟᱱ ᱛᱟᱦᱮᱸᱫ ᱛᱳ ᱱᱤᱛᱚᱜ ᱫᱚ ᱟᱹᱰᱤᱜᱟᱱ ᱫᱟᱨᱮ ᱱᱟᱹᱲᱤ ᱠᱚᱵᱚᱱ ᱢᱟᱜ ᱯᱷᱟᱫᱟ ᱠᱮᱜᱼᱟ ᱡᱟᱦᱟᱸ ᱠᱚᱨᱮᱜ ᱴᱟᱺᱰᱤᱭᱮᱱᱟ ᱥᱤᱛᱩᱝ ᱠᱚᱦᱚᱸ ᱵᱟᱹᱲᱛᱤ ᱤᱫᱤᱭᱮᱱᱟ ᱦᱚᱲ ᱠᱚ ᱟᱹᱰᱤ ᱞᱚᱜᱚᱱ ᱠᱚ ᱜᱩᱡᱩᱜ ᱠᱟᱱᱟ ᱯᱚᱸᱪᱟᱥ ᱥᱟᱞ ᱦᱚᱸ ᱵᱟᱝᱠᱚ ᱥᱮᱴᱮᱨᱮᱜᱼᱟ ᱡᱟᱦᱟᱸ ᱪᱮ ᱱᱤᱛᱚᱝ ᱫᱚ ᱟᱵᱚ ᱥᱤᱛᱩᱝ ᱠᱚᱛᱮ ᱦᱚᱸ ᱟᱹᱰᱤ ᱟᱸᱴ ᱵᱚᱱ ᱜᱩᱡᱩᱜ ᱠᱟᱱᱟ ᱟᱨ ᱫᱟᱨᱮ ᱱᱟᱹᱲᱤ ᱠᱚ ᱪᱟᱵᱟᱭᱮᱱᱟ ᱦᱚᱭ ᱡᱟᱹᱯᱩᱫ ᱦᱚᱸ ᱴᱷᱤᱠ ᱥᱚᱢᱚᱭ ᱨᱮ ᱵᱟᱭ ᱦᱩᱭᱩᱜ ᱠᱟᱱᱟ ᱛᱟᱭᱚᱢ ᱢᱟᱲᱟᱝᱼᱚᱜ ᱠᱟᱱᱟ ᱟᱠᱟᱞ ᱧᱮᱞᱚᱜᱚᱜ ᱠᱟᱱᱟ ᱥᱤᱛᱩᱝ ᱵᱟᱹᱲᱛᱤᱜ ᱠᱟᱱᱟ ᱮᱨᱯᱚᱨ ᱥᱟᱸᱦᱮᱫ ᱡᱟᱦᱟᱸᱭ ᱡᱟᱦᱟᱸ ᱠᱚ ᱢᱮᱛᱟᱜᱼᱟ ᱜᱮᱥ ᱜᱮᱥ ᱴᱷᱤᱠ ᱵᱟᱝ ᱠᱚ ᱧᱟᱢᱮᱜᱼᱟ ᱚᱱᱟ ᱞᱟᱹᱜᱤᱫᱼᱛᱮ ᱟᱹᱰᱤ ᱟᱸᱴ ᱠᱚ ᱜᱩᱡᱩᱜ ᱠᱟᱱᱟ ᱟᱨ ᱫᱟᱜ ᱡᱟᱹᱯᱩᱫ ᱦᱚᱸ ᱴᱷᱤᱠ ᱥᱚᱢᱚᱭ ᱨᱮ ᱵᱟᱝ ᱦᱩᱭᱩᱜ ᱠᱟᱱᱟ ᱵᱟᱹᱫᱽ ᱵᱟᱹᱭᱦᱟᱹᱲ ᱨᱮᱱᱟᱜ ᱡᱟᱦᱟᱸ ᱟᱥᱟᱲ ᱫᱤᱱ ᱨᱮ ᱵᱟᱝ ᱫᱟᱜ ᱠᱟᱛᱮᱫ ᱛᱟᱭᱚᱢ ᱛᱮ ᱫᱟᱜ ᱮᱜ ᱟᱭ ᱟᱠᱟᱞ ᱧᱮᱞᱚᱜ ᱠᱟᱱᱟ ᱵᱟᱹᱲᱛᱤᱜ ᱠᱟᱱᱟ ᱦᱚᱲ ᱠᱚᱦᱚᱸ ᱠᱚ ᱵᱟᱹᱲᱛᱤ ᱤᱫᱤᱜ ᱠᱟᱱᱟ ᱜᱟᱹᱰᱤ ᱢᱚᱴᱚᱨᱛᱮ ᱡᱟᱭᱜᱟ ᱡᱚᱛᱚ ᱫᱩᱥᱤᱛᱚᱜ ᱠᱟᱱᱟ ᱫᱟᱨᱮᱼᱱᱟᱹᱲᱤ ᱛᱟᱦᱮᱱ ᱠᱷᱟᱱ ᱦᱩᱱᱟᱹᱝ ᱜᱮᱥ ᱡᱟᱦᱟᱸ ᱟᱵᱚᱵᱚᱱ ᱟᱲᱟᱜᱮᱜᱼᱟ ᱚᱱᱟᱦᱚᱸ ᱛᱟᱦᱮᱱᱟ ᱟᱨ ᱡᱟᱦᱟᱸ ᱨᱟᱥᱟᱭᱚᱱᱤᱠ ᱥᱟᱨ ᱵᱚᱫᱚᱞ ᱛᱮ ᱡᱟᱦᱟᱸ ᱥᱟᱵ ᱠᱟᱜ ᱢᱮ ᱫᱟᱨᱮ ᱨᱮᱱᱟᱝ ᱥᱟᱠᱟᱢ ᱠᱚ ᱥᱮᱭᱟ ᱠᱟᱛᱮᱫ ᱵᱟᱹᱫᱽ ᱵᱟᱹᱭᱦᱟᱹᱲ ᱠᱚ ᱦᱩᱱᱟᱹᱝ ᱟᱹᱰᱤ ᱱᱟᱯᱟᱭ ᱦᱩᱲᱩ ᱠᱚᱵᱚᱱ ᱪᱟᱥ ᱫᱟᱲᱮᱭᱟᱜᱼᱟ ᱚᱱᱟ ᱡᱤᱱᱤᱥ ᱦᱚᱸ ᱵᱟᱝ ᱦᱩᱭᱩᱜ ᱠᱟᱱᱟ ᱢᱮᱱᱠᱷᱟᱱ ᱱᱤᱛᱳᱜ ᱟᱹᱰᱤ ᱟᱸᱴ ᱫᱩᱥᱤᱛᱚ ᱪᱟᱵᱟ ᱟᱠᱟᱱᱟ ᱟᱨ ᱱᱤᱛᱳᱜ ᱠᱟᱨᱵᱚᱱᱼᱰᱟᱭᱼᱚᱠᱥᱟᱭᱤᱰ ᱦᱚᱸ ᱡᱟᱦᱟᱸ ᱢᱟᱲᱟᱝ ᱫᱚ ᱫᱟᱨᱮ ᱛᱮ ᱯᱮᱨᱮᱡ ᱞᱮᱱᱟ ᱫᱟᱨᱮᱼᱱᱟᱹᱲᱤ ᱥᱮᱬᱟ ᱥᱮᱬᱟ ᱦᱟᱸᱜ ᱛᱟᱦᱮᱸ ᱠᱟᱱᱟ ᱱᱤᱛᱚᱝ ᱫᱟᱨᱮ ᱢᱟ ᱵᱟᱝᱵᱚᱱ ᱨᱚᱦᱚᱭᱮᱜᱼᱟ ᱚᱲᱟᱜ ᱠᱚ ᱵᱟᱡᱟᱨ ᱠᱚ ᱨᱳᱰ ᱠᱚᱜᱮ ᱵᱚᱱ ᱵᱮᱱᱟᱣᱮᱜᱼᱟ ᱮᱥᱤ ᱠᱚᱜᱮ ᱵᱚᱱ ᱠᱤᱨᱤᱧᱮᱜᱼᱟ ᱮᱱᱛᱮ ᱨᱮᱦᱚᱸ ᱡᱟᱦᱟᱸ ᱚᱱᱟ ᱮᱥᱤ ᱦᱟᱣᱟᱛᱮ ᱟᱨ ᱵᱟᱝ ᱢᱟᱹᱱᱢᱤ ᱛᱤᱱᱟᱹᱜ ᱫᱤᱱ ᱵᱚᱱ ᱵᱟᱧᱪᱟᱜᱼᱟ ᱚᱱᱟ ᱞᱟᱹᱜᱤᱫᱛᱮ ᱱᱤᱛᱳᱜ ᱫᱷᱩᱥᱤᱛᱚ ᱪᱟᱵᱟ ᱟᱠᱟᱱᱟ ᱞᱟᱦᱟ ᱞᱮᱠᱟ ᱟᱵᱚ ᱱᱤᱛᱳᱜ ᱫᱚ ᱟᱵᱚᱜᱮ ᱥᱚᱪᱮᱛᱚᱱ ᱫᱚ ᱵᱟᱝ ᱥᱚᱪᱮᱛᱚᱱ ᱦᱩᱭ ᱟᱵᱚᱱᱟ ᱡᱮ ᱫᱟᱨᱮ ᱢᱤᱫᱴᱟᱝ ᱫᱟᱨᱮ ᱵᱚᱱ ᱨᱚᱦᱚᱭᱟ ᱢᱟᱲᱟᱝ ᱞᱮᱠᱟ ᱵᱤᱨᱼᱵᱩᱨᱩ ᱵᱚᱱ ᱥᱟᱡᱟᱣᱟ ᱫᱟᱨᱮ ᱵᱚᱱ ᱨᱚᱦᱚᱭᱟ ᱮᱱ ᱮᱱᱟᱝ ᱟᱵᱚ ᱢᱟᱹᱱᱢᱤ ᱵᱚᱱ ᱤᱫᱤ ᱫᱟᱲᱮᱭᱟᱜᱼᱟ ᱴᱷᱤᱠ ᱥᱚᱢᱚᱭ ᱨᱮ ᱫᱟᱜ ᱡᱟᱹᱯᱩᱫ ᱦᱚᱸ ᱦᱩᱭᱩᱜᱼᱟ ᱟᱨ ᱥᱤᱛᱩᱝ ᱦᱚᱸ ᱠᱚᱢᱚᱜᱼᱟ ᱚᱱᱠᱟ ᱞᱮᱠᱟᱛᱮ ᱟᱵᱚ ᱫᱚ ᱟᱹᱰᱤ ᱱᱤᱛᱚᱝ ᱫᱚ ᱫᱩᱥᱤᱛᱚ ᱪᱟᱵᱟ ᱟᱠᱟᱱᱟ ᱜᱟᱹᱰᱤᱛᱮ ᱜᱟᱹᱰᱤ ᱞᱟᱹᱜᱤᱫᱼᱛᱮ ᱡᱟᱦᱟᱸ ᱛᱤᱱᱟᱹᱜ ᱫᱩᱥᱤᱛᱚᱜ ᱠᱟᱱᱟ ᱡᱚᱞᱚᱵᱟᱭᱩ ᱟᱨ ᱟᱵᱚ ᱦᱚᱸᱵᱚᱱ ᱵᱟᱹᱲᱤᱡ ᱪᱟᱵᱟᱜ ᱠᱟᱱᱟ ᱢᱮᱱᱫᱚ ᱨᱟᱥᱟᱭᱚᱱᱤᱠ ᱥᱟᱨ ᱵᱚᱱ ᱵᱮᱵᱷᱟᱨᱮᱜᱼᱟ ᱡᱟᱦᱟᱸ ᱪᱮᱫ ᱫᱟᱨᱮ ᱦᱚᱸ ᱪᱮᱫ ᱠᱚ ᱢᱮᱱᱟ ᱨᱟᱥᱟᱭᱚᱱᱤᱠ ᱠᱚ ᱥᱟᱨ ᱨᱮᱱᱟᱜ ᱡᱟ ᱚᱱᱟᱛᱮ ᱟᱵᱚ ᱦᱚᱸᱵᱚᱱ ᱪᱟᱵᱟ ᱟᱠᱟᱱᱟ ᱟᱨ ᱵᱩᱨᱩ ᱫᱟᱨᱮ ᱵᱟᱝᱠᱷᱟᱱ ᱟᱵᱚ ᱫᱟᱜ ᱡᱟᱹᱯᱩᱫ ᱴᱷᱤᱠ ᱥᱚᱢᱚᱭ ᱨᱮ ᱵᱟᱭ ᱦᱩᱭᱩᱜᱼᱟ ᱥᱤᱛᱩᱝ ᱵᱟᱹᱲᱛᱤᱜᱼᱟ ᱥᱤᱛᱩᱝ ᱦᱚᱸ ᱵᱟᱹᱲᱛᱤᱜᱼᱟ